ᱱᱚᱣᱟ ᱴᱚᱴᱷᱟ ᱨᱮᱭᱟᱜ ᱜᱮᱞ ᱯᱟᱴᱷᱚᱠ ᱠᱚᱣᱟᱜ ᱥᱮᱪᱮᱫ ᱚᱠᱟ ᱫᱚ ᱠᱩᱥᱤᱭᱟᱜᱼᱟ ᱪᱮᱫᱟᱜ ᱯᱟᱴᱷᱚᱠ ᱠᱚᱣᱟᱜ ᱫᱚ ᱟᱨᱴᱥ ᱞᱮ ᱠᱩᱥᱤᱭᱟᱜᱼᱟ ᱟᱨ ᱱᱚᱣᱟ ᱡᱟᱭᱜᱟ ᱨᱮ ᱰᱷᱮᱨ ᱟᱨᱴᱥ ᱥᱟᱭᱮᱱᱥ ᱟᱨ ᱠᱚᱢᱟᱨᱥ ᱠᱚ ᱯᱟᱲᱦᱟᱣ ᱠᱚᱣᱟ ᱟᱨ ᱰᱷᱮᱨ ᱠᱷᱚᱱ ᱫᱚ ᱟᱨᱴᱥ ᱠᱚ ᱦᱟᱛᱟᱣᱟ ᱯᱟᱹᱴᱷᱩᱣᱟᱹ ᱠᱚᱫᱚ ᱟᱨ ᱟᱨᱴᱥ ᱨᱮᱫᱚ ᱥᱟᱵᱽᱡᱮᱠᱴ ᱠᱚ ᱟᱥᱟᱱ ᱛᱟᱦᱮᱱᱟ ᱟᱨ ᱟᱨᱴᱥ ᱦᱟᱛᱟᱣ ᱛᱮᱫᱚ ᱚᱱᱟ ᱨᱮ ᱡᱟᱦᱟᱱᱟᱜ ᱚᱥᱩᱵᱤᱫᱷᱟ ᱵᱟᱹᱱᱩᱜᱼᱟ ᱟᱨ ᱟᱨᱴᱥ ᱨᱮᱫᱚ ᱠᱷᱚᱨᱪᱟ ᱠᱚ ᱠᱚᱢ ᱛᱟᱦᱮᱱᱟ ᱟᱨ ᱟᱨᱴᱥ ᱯᱟᱲᱦᱟᱣ ᱨᱮᱫᱚ ᱡᱟᱦᱟᱱᱟᱜ ᱨᱤᱠᱥ ᱵᱟᱭ ᱛᱟᱦᱮᱱᱟ ᱯᱟᱲᱦᱟᱣ ᱠᱷᱟᱹᱞᱤ ᱚᱱᱟ ᱨᱮ ᱯᱟᱲᱦᱟᱣ ᱦᱩᱭᱩᱜᱼᱟ ᱟᱨ ᱟᱨᱴᱥ ᱨᱮ ᱡᱟᱦᱟᱱᱟᱜ ᱚᱥᱩᱵᱤᱫᱷᱟ ᱵᱟᱹᱱᱩᱜᱼᱟ ᱟᱨ ᱥᱟᱭᱮᱱᱥ ᱦᱟᱛᱟᱣ ᱠᱟᱛᱮᱫ ᱫᱚ ᱚᱱᱟ ᱨᱮᱫᱚ ᱠᱷᱚᱨᱪᱟ ᱢᱮᱱᱟᱜᱟ ᱟᱨ ᱯᱟᱲᱦᱟᱣ ᱦᱩᱭᱩᱜᱼᱟ ᱚᱱᱟ ᱨᱮᱫᱚ ᱰᱷᱮᱨ ᱱᱚᱰᱮ ᱥᱩᱵᱤᱫᱷᱟ ᱵᱟᱹᱱᱩᱜᱼᱟ ᱥᱟᱭᱮᱱᱥ ᱨᱮᱱᱟᱜ ᱫᱚ ᱥᱟᱭᱮᱱᱥ ᱦᱟᱛᱟᱣ ᱠᱟᱛᱮᱫ ᱛᱚ ᱚᱱᱟ ᱨᱮ ᱟᱹᱰᱤ ᱡᱳᱨ ᱠᱩᱨᱩᱢᱩᱴᱩ ᱦᱩᱭᱩᱜᱼᱟ ᱟᱨ ᱥᱟᱭᱮᱱᱥ ᱨᱮᱫᱚ ᱠᱷᱚᱨᱪᱟ ᱠᱚᱦᱚᱸ ᱰᱷᱮᱨ ᱠᱷᱚᱨᱪᱟᱜᱼᱟ ᱰᱷᱮᱨ ᱠᱷᱚᱨᱪᱟ ᱠᱟᱛᱮᱫ ᱚᱱᱟ ᱯᱟᱲᱦᱟᱣ ᱦᱚᱸ ᱦᱩᱭᱩᱜᱼᱟ ᱟᱨ ᱚᱱᱟ ᱨᱮ ᱯᱩᱨᱟᱹ ᱯᱟᱲᱦᱟᱣ ᱦᱩᱭᱩᱜᱼᱟ ᱟᱨ ᱠᱚᱢᱟᱨᱥ ᱠᱚᱫᱚ ᱚᱱᱟ ᱨᱮᱫᱚ ᱠᱷᱚᱨᱪᱟ ᱦᱚᱸ ᱤᱱᱠᱟᱹ ᱚᱨᱟ ᱩᱨᱤ ᱜᱮᱭᱟ ᱟᱨ ᱠᱚᱢᱟᱨᱥ ᱫᱚ ᱰᱷᱮᱨ ᱵᱟᱠᱚ ᱦᱟᱛᱟᱣᱟ ᱱᱚᱣᱟ ᱮᱨᱤᱭᱟ ᱨᱮ ᱠᱚᱢᱟᱨᱥ ᱰᱷᱮᱨ ᱵᱟᱠᱚ ᱦᱟᱛᱟᱣ ᱠᱚᱣᱟ ᱟᱨ ᱠᱚᱢᱟᱨᱥ ᱞᱟᱹᱜᱤᱫ ᱛᱮᱫᱚ ᱵᱷᱮᱜᱟᱨᱛᱮ ᱯᱟᱲᱦᱟᱣ ᱦᱩᱭᱩᱜᱼᱟ ᱟᱨ ᱚᱱᱟ ᱞᱟᱹᱜᱤᱫ ᱛᱮᱫᱚ ᱠᱳᱪᱤᱝ ᱠᱚ ᱪᱟᱞᱟᱣ ᱦᱩᱭᱩᱜᱼᱟ ᱯᱟᱲᱦᱟᱣ ᱞᱟᱹᱜᱤᱫ ᱛᱮ ᱯᱟᱲᱦᱟᱣ ᱠᱟᱛᱮᱫ ᱚᱱᱟ ᱠᱚ ᱠᱚᱢᱯᱞᱤᱴ ᱠᱟᱛᱮᱫ ᱟᱵᱣᱟᱜ ᱟᱨ ᱟᱨᱴᱥ ᱫᱚ ᱱᱚᱣᱟ ᱮᱨᱤᱭᱟ ᱨᱮ ᱯᱟᱲᱦᱟᱣ ᱠᱚᱣᱟ ᱠᱚ ᱟᱨ ᱟᱨᱴᱥ ᱫᱚ ᱟᱞᱮ ᱮᱨᱤᱭᱟ ᱨᱮᱠᱚ ᱯᱟᱲᱦᱟᱣ ᱠᱚᱣᱟ ᱯᱟᱹᱴᱷᱩᱣᱟᱹ ᱠᱚᱫᱚ ᱟᱨᱴᱥ ᱜᱮᱠᱚ ᱦᱟᱛᱟᱣᱟ